ᱟᱵᱚ ᱥᱟᱱᱛᱟᱲ ᱛᱷᱟᱱᱤᱛ ᱫᱚ ᱟᱞᱮ ᱱᱚᱣᱟ ᱯᱩᱨᱩᱞᱤᱭᱟᱹ ᱡᱮᱞᱟᱨᱮᱫᱚ ᱦᱩᱭᱩᱜ ᱠᱟᱱᱟ ᱡᱚᱛᱚᱠᱷᱚᱱ ᱧᱩᱛᱩᱢᱟᱱᱫᱚ ᱦᱩᱭᱩᱜ ᱠᱟᱱᱟ ᱟᱡᱳᱫᱤᱭᱟᱹ ᱡᱟᱦᱟᱸ ᱟᱡᱳᱫᱤᱭᱟᱹ ᱥᱩᱛᱟᱹᱱ ᱴᱟᱺᱰᱤ ᱱᱤᱛ ᱦᱟᱹᱵᱤᱡᱛᱮ ᱥᱚᱨᱠᱟᱨ ᱥᱟᱞᱟᱜ ᱡᱟᱦᱟᱸ ᱮᱯᱮᱨᱦᱮᱸᱰᱮᱡ ᱪᱟᱹᱞᱩᱜ ᱠᱟᱱᱟ ᱛᱚ ᱚᱱᱟ ᱤᱫᱤᱠᱟᱛᱮ ᱟᱵᱚ ᱥᱟᱶᱛᱟ ᱜᱟᱶᱛᱟᱨᱮ ᱵᱮᱥᱤ ᱵᱮᱥᱤ ᱠᱚᱨᱮ ᱯᱚᱪᱟᱨ ᱟᱹᱰᱤ ᱫᱚᱨᱠᱟᱨᱚᱜ ᱠᱟᱱᱟ ᱪᱮᱫᱟᱜ ᱥᱮ ᱚᱱᱟ ᱱᱤᱛᱚᱜ ᱟᱵᱚᱣᱟᱜ ᱟᱹᱭᱫᱟᱹᱨᱤ ᱠᱷᱚᱱ ᱩᱱᱠᱩ ᱠᱚ ᱪᱷᱤᱱᱟᱹᱣ ᱦᱟᱛᱟᱣ ᱞᱟᱹᱜᱤᱫᱛᱮ ᱟᱹᱰᱤᱠᱚ ᱨᱤᱠᱟᱹᱣ ᱠᱟᱫᱟ ᱛᱚ ᱚᱱᱟ ᱥᱚᱵ ᱪᱟᱭᱛᱮ ᱵᱮᱥᱤ ᱯᱚᱪᱟᱨ ᱞᱮᱠ ᱠᱟᱱᱟ ᱟᱨ ᱟᱵᱚ ᱱᱚᱣᱟ ᱯᱩᱨᱩᱞᱤᱭᱟᱹ ᱡᱮᱞᱟᱨᱮ ᱟᱨᱦᱚᱸ ᱢᱮᱱᱟᱜᱼᱟ ᱡᱟᱦᱟᱸᱫᱚ ᱛᱮᱞᱠᱩᱯᱤ ᱵᱟᱹᱨᱱᱤ ᱜᱷᱟᱴ ᱡᱟᱦᱟᱸᱫᱚ ᱚᱱᱟᱦᱚᱸ ᱟᱹᱰᱤ ᱥᱮᱫᱟᱭᱨᱮ ᱡᱟᱦᱟᱸᱭ ᱰᱤ ᱵᱤ ᱥᱤ ᱠᱳᱢᱯᱟᱱᱤᱭ ᱛᱚᱞ ᱞᱮᱫ ᱡᱮ ᱚᱱᱟᱛᱮ ᱢᱟᱨᱮᱭᱟᱜ ᱴᱷᱟᱶᱫᱚ ᱫᱟᱜ ᱞᱟᱛᱟᱨ ᱨᱮ ᱥᱮᱱ ᱟᱠᱟᱱᱟ ᱢᱮᱱᱠᱷᱟᱱ ᱱᱤᱛᱚᱜ ᱡᱟᱦᱟᱸ ᱱᱟᱣᱟ ᱴᱷᱟᱶᱠᱚ ᱵᱮᱱᱟᱣ ᱟᱠᱟᱫᱟ ᱚᱱᱟᱫᱚ ᱢᱤᱫᱴᱟᱝ ᱚᱱᱟ ᱯᱟᱥᱮᱨᱮ ᱜᱮ ᱟᱨ ᱢᱤᱫᱴᱟᱝᱫᱚ ᱦᱩᱭᱩᱜ ᱠᱟᱱᱟ ᱱᱚᱣᱟ ᱫᱟᱢᱩᱫᱚᱨ ᱥᱴᱮᱥᱚᱱ ᱠᱷᱚᱱ ᱩᱛᱛᱚᱨ ᱱᱟᱠᱷᱟᱨᱮ ᱦᱮᱸᱼᱮ ᱱᱤᱭᱟᱹᱠᱚ ᱡᱟᱭᱜᱟᱫᱚ ᱟᱹᱫᱤᱵᱟᱹᱥᱤ ᱠᱚ ᱞᱟᱹᱜᱤᱫᱛᱮᱫᱚ ᱟᱹᱰᱤ ᱧᱩᱛᱩᱢᱟᱱ ᱥᱮ ᱟᱹᱰᱤ ᱫᱟᱢᱼᱟᱜ ᱥᱟᱸᱜᱷᱟᱨᱤᱭᱟᱹ ᱠᱟᱱᱟ ᱢᱮᱱᱛᱮᱧ ᱢᱚᱱᱮᱭᱟ ᱟᱨ ᱱᱤᱭᱟᱹᱠᱚᱫᱚ ᱟᱵᱚ ᱡᱟᱛᱮ ᱥᱚᱨᱠᱟᱨ ᱴᱷᱮᱱ ᱠᱷᱚᱱ ᱟᱨᱚ ᱵᱮᱥᱤ ᱠᱟᱛᱮᱫ ᱥᱟᱦᱟᱡᱽᱡᱚᱵᱚᱱ ᱧᱟᱢ ᱚᱱᱟ ᱦᱚᱭᱛᱮ ᱟᱹᱰᱤ ᱡᱳᱨ ᱯᱚᱪᱟᱨ ᱞᱟᱹᱠᱛᱤᱠᱟᱱ ᱛᱟᱹᱵᱚᱱᱟ